ᱦᱮᱸ ᱚᱱᱟ ᱠᱚ ᱱᱚᱣᱟ ᱫᱤᱥᱚᱢ ᱨᱮ ᱵᱟᱦᱨᱮ ᱫᱤᱥᱚᱢ ᱦᱚᱲ ᱠᱚᱠᱚ ᱦᱤᱡᱩᱜᱼᱟ ᱢᱟᱱᱮ ᱧᱮᱞ ᱡᱟᱭᱜᱟ ᱦᱚᱸ ᱚᱱᱠᱟ ᱚᱱᱠᱟ ᱡᱟᱦᱟᱱᱟᱜ ᱤᱭᱟᱹ ᱠᱚ ᱱᱚᱣᱟ ᱫᱚ ᱵᱩᱨᱩ ᱠᱚ ᱢᱮᱱᱟᱜᱼᱟ ᱟᱨ ᱠᱚ ᱢᱮᱱᱟᱜᱼᱟ ᱚᱱᱠᱟ ᱫᱟᱬᱟᱱ ᱡᱟᱜᱟ ᱟᱨ ᱜᱟᱰᱟ ᱠᱚ ᱢᱮᱱᱟᱜᱼᱟ ᱢᱟᱱᱮ ᱱᱚᱣᱟ ᱠᱚ ᱤᱭᱟᱹ ᱞᱮᱠᱷᱟᱱ ᱢᱟᱱᱮ ᱟᱨᱦᱚᱸ ᱵᱮᱥ ᱫᱷᱟᱨᱟ ᱠᱚ ᱦᱤᱡᱩᱜ ᱤᱭᱟᱹ ᱥᱟᱯᱷᱟ ᱥᱩᱛᱨᱚ ᱛᱟᱦᱮᱱ ᱠᱷᱟᱱ ᱫᱚ ᱟᱨᱦᱚᱸ ᱵᱮᱥ ᱫᱷᱟᱨᱟ ᱦᱚᱲ ᱠᱚᱠᱚ ᱵᱟᱨᱦᱮ ᱫᱤᱥᱚᱢ ᱦᱚᱲ ᱠᱚ ᱦᱤᱡᱩᱜᱼᱟ ᱵᱩᱨᱩ ᱧᱮᱞ ᱞᱟᱹᱜᱤᱫ ᱛᱮ ᱱᱚᱣᱟ ᱨᱟᱥᱛᱟ ᱨᱮᱦᱚᱸ ᱦᱩᱱᱟᱹᱝ ᱵᱚᱱ ᱤᱭᱟᱹᱜ ᱠᱷᱟᱱ ᱥᱟᱯᱷᱟ ᱥᱩᱛᱨᱚ ᱤᱭᱟᱹ ᱵᱮᱱᱟᱣ ᱞᱮᱱᱠᱷᱟᱱ ᱫᱚ ᱚᱱᱟᱦᱚᱸ ᱱᱟᱯᱟᱭ ᱜᱮᱭᱟ ᱟᱨ ᱤᱭᱟᱹ ᱠᱚᱦᱚᱸ ᱜᱟᱰᱟ ᱠᱚᱛᱮ ᱪᱟᱞᱟᱜ ᱥᱮᱫ ᱦᱚᱸ ᱰᱮᱢ ᱠᱚ ᱥᱮᱫ ᱪᱟᱞᱟᱜ ᱦᱚᱸ ᱟᱹᱰᱤ ᱱᱟᱯᱟᱭ ᱜᱮᱭᱟ ᱚᱱᱟ ᱤᱭᱟᱹ ᱜᱮᱭᱟ ᱟᱨ ᱫᱟᱬᱟᱱ ᱞᱮᱠᱟᱱ ᱥᱩᱵᱤᱫᱷᱟ ᱦᱚᱸ ᱟᱹᱰᱤ ᱟᱹᱰᱤ ᱥᱩᱵᱤᱫᱷᱟ ᱜᱮ ᱵᱩᱡᱷᱟᱹᱣᱟ ᱟᱨ ᱦᱚᱸᱠᱚ ᱚᱱᱠᱟᱜᱮ ᱢᱟᱱᱮ ᱱᱚᱣᱟ ᱠᱚ ᱤᱭᱟᱹ ᱞᱮᱱᱠᱷᱟᱱ ᱫᱚ ᱥᱟᱯᱷᱟ ᱥᱩᱛᱨᱟᱹ ᱞᱮᱱᱠᱷᱟᱱ ᱫᱚ ᱟᱨᱦᱚᱸ ᱚᱱᱠᱟ ᱜᱮ ᱵᱟᱨᱦᱮ ᱫᱤᱥᱚᱢ ᱦᱚᱲ ᱠᱚᱠᱚ ᱦᱤᱡᱩᱜᱼᱟ ᱵᱟᱝᱟ ᱚᱱᱟ ᱫᱤᱥᱚᱢ ᱱᱟᱯᱟᱭ ᱜᱮᱭᱟ ᱢᱮᱱᱛᱮ ᱟᱹᱰᱤ ᱱᱟᱯᱟᱭ ᱟᱹᱰᱤ ᱵᱮᱥ ᱜᱮᱭᱟ ᱢᱟᱱᱮ ᱟᱨᱦᱚᱸ ᱵᱚᱱ ᱪᱟᱞᱟᱣ ᱧᱚᱜᱚᱜ ᱜᱮᱭᱟ ᱢᱮᱱᱛᱮ ᱟᱠᱚ ᱢᱮᱱ ᱤᱭᱟᱹᱭ ᱢᱟ ᱚᱱᱠᱟ ᱠᱚ ᱟᱥᱟᱭ ᱢᱟ ᱦᱤᱡᱩᱜ ᱤᱭᱟᱹ ᱠᱚ ᱟᱨ ᱱᱚᱛᱮ ᱫᱚ ᱱᱚᱣᱟ ᱵᱟᱡᱟᱨ ᱠᱚᱫᱚ ᱥᱟᱺᱜᱤᱧ ᱤᱭᱟᱹ ᱜᱮᱭᱟ ᱵᱟᱡᱟᱨ ᱠᱚᱫᱚ ᱥᱮᱬᱟ ᱵᱟᱡᱟᱨ ᱠᱚᱫᱚ ᱵᱟᱹᱱᱩᱜ ᱟᱱᱟ ᱟᱫᱚ ᱚᱱᱟ ᱟᱛᱳᱼᱫᱤᱥᱚᱢ ᱜᱮ ᱢᱮᱱᱟᱜᱼᱟ ᱱᱚᱣᱟ ᱫᱚ ᱟᱛᱳᱼᱫᱤᱥᱚᱢ ᱞᱮᱠᱟᱜᱮ ᱢᱮᱱᱟᱜᱼᱟ ᱵᱩᱨᱩ ᱠᱚ ᱢᱮᱱᱟᱜᱼᱟ ᱜᱟᱰᱟ ᱠᱚ ᱢᱮᱱᱟᱜᱼᱟ ᱢᱮᱱᱟᱜᱼᱟ ᱚᱱᱟ ᱠᱚᱜᱮ ᱧᱮᱞ ᱡᱚᱝ ᱫᱚ ᱟᱹᱰᱤ ᱱᱟᱯᱟᱭ ᱤᱭᱟᱹ ᱟᱫᱚ ᱱᱚᱜᱼᱚ ᱱᱚᱝᱠᱟ ᱜᱮ ᱦᱤᱡᱩᱜ ᱟᱠᱚ ᱢᱮᱱᱠᱷᱟᱱ ᱫᱚ ᱚᱱᱟ ᱠᱚᱠᱚ ᱤᱭᱟᱹ ᱟᱥᱮᱱ ᱦᱩᱭᱩᱜᱼᱟ ᱧᱮᱞ ᱦᱩᱭᱩᱜᱼᱟ ᱱᱚᱣᱟ ᱡᱟᱜᱟ ᱫᱚ ᱱᱚᱝᱠᱟ ᱛᱮ ᱢᱮᱱᱟᱜᱼᱟ ᱱᱚᱣᱟ ᱡᱟᱭᱜᱟ ᱱᱚᱝᱠᱟᱛᱮ ᱵᱩᱨᱩ ᱠᱚ ᱢᱮᱱᱟᱜᱼᱟ ᱱᱚᱣᱟ ᱡᱟᱭᱜᱟ ᱫᱚ ᱠᱚ ᱢᱮᱱᱟᱜᱼᱟ ᱱᱚᱣᱟ ᱫᱚ ᱪᱤᱞᱤ ᱤᱭᱟᱹ ᱢᱟᱱᱮ ᱛᱟᱲᱟᱢ ᱡᱟᱜᱟ ᱦᱚᱸ ᱢᱟᱱᱮ ᱡᱮᱢᱚᱱ ᱥᱩᱵᱤᱫᱷᱟ ᱜᱮ ᱨᱟᱥᱛᱟ ᱠᱚ ᱛᱟᱦᱮᱱ ᱢᱟ ᱢᱮᱱᱛᱮ ᱟᱨᱦᱚᱸ ᱟᱨᱦᱚᱸ ᱵᱮᱥ ᱜᱮ ᱵᱩᱡᱷᱟᱹᱜᱼᱟ ᱟᱞᱤᱧᱟᱜ ᱛᱚᱵᱮ ᱱᱟᱯᱟᱭ ᱜᱮ ᱵᱩᱡᱷᱟᱹᱜᱼᱟ